ᱦᱳᱭ ᱤᱧ ᱥᱮᱨᱮᱧ ᱠᱚᱫᱚ ᱟᱹᱰᱤ ᱡᱳᱨᱤᱧ ᱠᱩᱥᱤᱭᱟᱜᱼᱟ ᱟᱨ ᱡᱟᱦᱟᱸᱞᱮᱠᱟ ᱵᱟᱦᱟ ᱥᱮᱨᱮᱧ ᱥᱚᱦᱨᱟᱭ ᱥᱮᱨᱮᱧ ᱟᱨ ᱵᱟᱝ ᱡᱟᱦᱟᱸ ᱛᱤᱱᱟᱹᱜ ᱜᱮ ᱥᱮᱨᱮᱧ ᱢᱮᱱᱟᱜ

ᱚᱡᱚᱭ ᱫᱚ ᱟᱹᱰᱤ ᱡᱳᱨᱤᱧ ᱠᱩᱥᱤᱭᱟᱭᱟ ᱪᱮᱫᱟᱜ ᱥᱮ

ᱢᱟᱱᱮ ᱥᱚᱦᱨᱟᱭ ᱥᱮᱨᱮᱧ ᱦᱚᱸ ᱫᱚᱝ ᱥᱮᱨᱮᱧ ᱦᱚᱸ ᱞᱟᱜᱽᱬᱮ ᱥᱮᱨᱮᱧ ᱦᱚᱸ ᱡᱚᱛᱚ ᱞᱮᱠᱟᱱᱟᱜ ᱥᱮᱨᱮᱧ ᱟᱠᱟᱫᱟᱭ ᱥᱮᱨᱮᱧ ᱦᱚᱸ ᱛᱟᱭ ᱟᱹᱰᱤ ᱪᱮᱦᱨᱟ ᱚᱱᱠᱟ ᱜᱮ ᱥᱮᱫᱟᱭ ᱫᱚ ᱟᱞᱮ ᱫᱚᱝ ᱮᱱᱮᱡ ᱞᱟᱜᱽᱬᱮ ᱮᱱᱮᱡ ᱠᱚᱫᱚ ᱟᱹᱰᱤ ᱡᱳᱨᱞᱮ ᱪᱟᱞᱟᱜᱼᱟ ᱛᱟᱦᱮᱸᱫ ᱟᱨ ᱟᱹᱰᱤ ᱡᱳᱨᱞᱮ ᱠᱩᱥᱤᱭᱟᱜᱼᱟ ᱪᱮᱫᱟᱜ ᱥᱮ ᱟᱞᱮ ᱞᱮ ᱥᱮᱨᱮᱧᱟ ᱠᱩᱲᱤ ᱠᱚᱠᱚ ᱛᱮᱞᱟ ᱨᱩᱣᱟᱹᱲᱟ ᱚᱱᱟ ᱞᱮᱠᱟᱛᱮ ᱥᱮᱨᱮᱧ ᱫᱚ ᱟᱞᱮ ᱟᱹᱛᱩ ᱫᱤᱥᱚᱢᱨᱮ ᱡᱟᱦᱟᱸᱞᱮᱠᱟ ᱫᱩᱨᱜᱟ ᱯᱨᱚᱥᱟᱫᱽ ᱢᱩᱨᱢᱩ ᱩᱱᱤ ᱟᱞᱮᱭᱟᱜ ᱥᱮᱨᱮᱧ ᱥᱮᱨᱮᱧ ᱠᱟᱛᱮᱫ ᱟᱹᱰᱤ ᱵᱮᱥᱮ ᱥᱮᱨᱮᱧᱟ ᱟᱨ ᱩᱱᱤ ᱤᱧ ᱥᱮᱨᱮᱧ ᱫᱚ